ᱤᱧᱟᱹᱜ ᱩᱭᱦᱟᱹᱨ ᱞᱮᱠᱟᱛᱮ ᱱᱚᱣᱟ ᱞᱚᱠᱰᱟᱣᱩᱱ ᱨᱮ ᱦᱚᱲ ᱠᱚᱣᱟᱜ ᱢᱳᱵᱟᱭᱤᱞ ᱞᱮᱯᱴᱚᱯ ᱨᱮᱱᱟᱜ ᱵᱮᱣᱦᱟᱨ ᱫᱚ ᱡᱟᱹᱥᱛᱤ ᱧᱚᱜ ᱜᱮ ᱪᱮᱫᱟᱜ ᱥᱮ ᱩᱱ ᱚᱠᱛᱚ ᱫᱚ ᱤᱥᱠᱩᱞ ᱠᱚᱞᱮᱡᱽ ᱚᱯᱷᱤᱥ ᱟᱫᱟᱞᱚᱛ ᱡᱷᱚᱛᱚ ᱜᱮ ᱵᱚᱱᱫᱚ ᱛᱟᱦᱮᱸ ᱠᱟᱱᱟ ᱤᱥᱠᱩᱞ ᱠᱚᱨᱮᱱᱟᱜ ᱚᱞᱚᱜ ᱯᱟᱲᱦᱟᱣ ᱠᱟᱹᱢᱤ ᱦᱚᱸ ᱢᱳᱵᱟᱭᱤᱞ ᱛᱟᱞᱟ ᱛᱮᱦᱚᱸ ᱚᱱᱞᱟᱭᱤᱱ ᱛᱟᱞᱟᱛᱮ ᱠᱮᱞᱟᱥ ᱚᱱᱞᱟᱭᱤᱱ ᱛᱟᱞᱟᱛᱮ ᱯᱚᱨᱤᱠᱠᱷᱟ ᱱᱚᱣᱟ ᱠᱚ ᱧᱮᱞ ᱠᱟᱱᱟ ᱟᱨ ᱡᱟᱦᱟᱸᱭ ᱠᱚᱣᱟᱜ ᱢᱳᱵᱟᱭᱤᱞ ᱠᱚ ᱵᱟᱝ ᱛᱟᱦᱮᱸ ᱠᱟᱱ ᱚᱠᱛᱮ ᱥᱚᱨᱠᱟᱨ ᱯᱟᱦᱴᱟ ᱥᱮᱱ ᱠᱷᱚᱱ ᱦᱚᱸ ᱩᱱ ᱚᱠᱛᱚ ᱫᱚ ᱯᱟᱹᱴᱷᱩᱣᱟᱹ ᱠᱚᱦᱚᱸ ᱚᱱᱟ ᱢᱳᱵᱟᱭᱤᱞ ᱠᱚᱨᱤᱧ ᱵᱟᱠᱷᱨᱟ ᱛᱮ ᱯᱚᱭᱥᱟ ᱠᱚ ᱜᱚᱲᱚᱥᱚᱯᱚᱦᱚᱫ ᱠᱚ ᱧᱟᱢ ᱠᱟᱫᱟ ᱚᱱᱠᱟ ᱞᱮᱠᱟᱛᱮ ᱩᱱᱠᱩ ᱠᱚᱦᱚᱸ ᱠᱚ ᱠᱤᱨᱤᱧ ᱟᱠᱟᱫᱟ ᱟᱨ ᱠᱚ ᱵᱮᱣᱦᱟᱨ ᱠᱟᱫᱟ ᱚᱱᱞᱟᱭᱤᱱ ᱛᱟᱞᱟᱛᱮ ᱵᱤᱱᱤᱰ ᱠᱚᱠᱚ ᱮᱢ ᱠᱟᱫᱟ ᱚᱱᱞᱟᱭᱤᱱ ᱚᱱᱞᱟᱭᱤᱱ ᱛᱟᱞᱟᱛᱮ ᱚᱞᱚᱜ ᱯᱟᱲᱦᱟᱣ ᱠᱟᱱᱟ ᱠᱚ ᱵᱤᱫᱽᱫᱟᱹᱜᱟᱲ ᱠᱚᱨᱮᱫ ᱤᱥᱠᱩᱞ ᱠᱚᱨᱮ ᱚᱱᱠᱟᱱᱟᱜ ᱫᱚ ᱧᱮᱞ ᱟᱠᱟᱱ ᱜᱮᱭᱟ ᱟᱨ ᱞᱚᱠ ᱰᱟᱣᱩᱱ ᱨᱮ ᱡᱟᱦᱟᱸ ᱠᱚᱥᱮᱫ ᱦᱤᱡᱩᱜ ᱥᱮᱱᱚᱜ ᱦᱚᱸ ᱟᱹᱰᱤ ᱮᱸᱴᱠᱮᱴᱚᱬᱮ ᱜᱮ ᱵᱩᱡᱩᱜ ᱠᱟᱱ ᱛᱟᱦᱮᱸᱫ ᱜᱮᱭᱟ ᱵᱟᱝ ᱪᱟᱞᱟᱣ ᱜᱟᱱᱚᱜ ᱠᱟᱱᱟ ᱚᱲᱟᱜ ᱨᱮᱜᱮ ᱥᱟᱨᱟᱠᱷᱚᱱ ᱚᱱᱠᱟᱱ ᱛᱟᱦᱮᱱ ᱟᱹᱭᱠᱟᱹᱜ ᱠᱟᱱ ᱜᱮᱭᱟ ᱢᱮᱱᱠᱷᱟᱱ ᱚᱱᱟ ᱢᱳᱵᱟᱭᱤᱞ ᱟᱨ ᱞᱮᱯᱴᱚᱯ ᱨᱮᱱᱟᱜ ᱵᱮᱣᱦᱟᱨ ᱫᱚ ᱵᱟᱝ ᱦᱟᱹᱯᱤᱫ ᱠᱟᱱᱟ ᱩᱱᱫᱚ ᱞᱮᱛᱟᱲᱜᱮ ᱪᱟᱞᱟᱜ ᱠᱟᱱ ᱛᱟᱦᱮᱸᱫ ᱜᱮᱭᱟ